ᱦᱚᱸ ᱞᱟᱹᱭᱵᱤᱱ ᱦᱚᱸ ᱦᱚᱸ ᱦᱚᱸ ᱞᱟᱹᱭᱵᱤᱱ ᱚ ᱦᱚᱸ ᱦᱳᱭ ᱚᱱᱟ ᱫᱚ ᱟᱵᱚ ᱟᱵᱚ ᱥᱟᱱᱛᱟᱲ ᱟᱹᱫᱤᱵᱟᱹᱥᱤ ᱠᱚᱣᱟᱜ ᱥᱟᱱᱛᱟᱲ ᱠᱚᱣᱟᱜ ᱦᱚᱨᱚᱜ ᱵᱟᱸᱫᱮ ᱫᱚ ᱥᱟᱹᱲᱤ ᱠᱚ ᱯᱟᱹᱧᱪᱤ ᱥᱟᱹᱲᱤ ᱠᱚ ᱚᱱᱟ ᱵᱟᱦᱟ ᱥᱚᱨᱦᱟᱭ ᱠᱚᱨᱮ ᱥᱟᱹᱲᱤ ᱠᱚ ᱵᱟᱦᱟ ᱠᱚᱨᱮ ᱯᱟᱹᱧᱪᱤ ᱥᱟᱹᱲᱤ ᱠᱚᱠᱚ ᱦᱚᱨᱚᱜᱟ ᱟᱨ ᱞᱩᱛᱩᱨ ᱠᱚᱨᱮ ᱯᱟᱜᱽᱨᱟ ᱠᱚ ᱟᱨ ᱚᱱᱟ ᱵᱚᱦᱚᱜ ᱠᱚᱨᱮ ᱚᱱᱟ ᱪᱮᱫ ᱚᱱᱟ ᱤᱭᱟᱹ ᱠᱚᱠᱚ ᱚᱱᱟ ᱨᱩᱯᱟᱹ ᱡᱤᱱᱤᱥ ᱦᱚᱸ ᱚᱱᱟ ᱠᱚᱠᱚ ᱦᱚᱨᱚᱜᱟ ᱵᱟᱦᱟ ᱥᱚᱨᱦᱟᱭ ᱚᱱᱟ ᱠᱚ ᱡᱟᱸᱜᱟ ᱠᱚᱨᱮ ᱚᱱᱮ ᱤᱭᱟᱹᱠᱚ ᱠᱩᱲᱤ ᱠᱚᱣᱟᱜ ᱦᱚᱨᱚᱜ ᱵᱟᱸᱫᱮ ᱫᱚ ᱮᱢᱟ ᱠᱚᱣᱟ ᱦᱳᱭ ᱟᱫᱚ ᱟᱨ ᱠᱚᱲᱟ ᱠᱚᱫᱚ ᱱᱚᱜᱼᱚ ᱱᱚᱝᱠᱟᱱ ᱠᱟᱪᱟ ᱤᱭᱟᱹ ᱠᱚᱜᱮ ᱚ ᱫᱷᱩᱛᱤᱭᱟᱜ ᱚᱱᱟ ᱵᱮᱥ ᱵᱮᱥ ᱠᱟᱪᱟ ᱠᱚ ᱚᱱᱟ ᱠᱚᱜᱮ ᱠᱚ ᱫᱷᱩᱛᱤᱭᱟ ᱵᱟᱵᱟ ᱦᱚᱲ ᱠᱚᱫᱚ ᱵᱷᱟᱸᱰᱟᱱ ᱦᱚᱸ ᱢᱟ ᱢᱮᱱᱵᱮᱱ ᱟᱨᱚ ᱵᱷᱟᱸᱰᱟᱱ ᱵᱷᱟᱸᱰᱟᱱ ᱨᱮᱫᱚ ᱵᱚᱱ ᱤᱫᱤᱭᱟ ᱚᱱᱟ ᱞᱩᱜᱽᱲᱤᱡ ᱠᱚᱵᱚ ᱤᱫᱤᱭᱟ ᱟᱨ ᱚᱱᱟ ᱥᱟᱶᱛᱮ ᱪᱟᱣᱞᱮ ᱦᱚᱸ ᱵᱚᱱ ᱤᱫᱤ ᱫᱟᱲᱮᱭᱟᱜ ᱠᱷᱟᱱ ᱪᱟᱣᱞᱮ ᱦᱚᱸ ᱵᱚᱱ ᱤᱫᱤᱭᱟ ᱟᱨ ᱚᱱᱟ ᱥᱤᱢ ᱵᱩᱥᱟᱹᱜ ᱢᱤᱫᱴᱟᱱ ᱟᱨ ᱵᱟᱝᱠᱷᱟᱱ ᱫᱚ ᱚᱱᱟ ᱟᱢᱟᱜ ᱱᱟᱹᱭᱦᱟᱹᱨ ᱨᱮᱠᱷᱟᱱ ᱫᱚ ᱢᱮᱨᱚᱢ ᱢᱤᱫᱴᱟᱝ ᱫᱚᱨᱠᱟᱨᱚᱜᱼᱟ ᱚᱱᱠᱟ ᱦᱚᱸᱵᱚ ᱤᱫᱤᱭᱮᱫᱼᱟ ᱠᱚ ᱚᱱᱟ ᱠᱚ ᱚᱱᱟ ᱠᱚ ᱦᱳᱭ ᱚᱱᱟ ᱟᱨᱚ ᱪᱮᱫ ᱠᱩᱞᱤᱧᱢᱮ ᱦᱳᱭ ᱦᱳᱭ ᱯᱟᱨᱟᱵᱽ ᱫᱚ ᱠᱚᱨᱮ ᱫᱚ ᱥᱟᱹᱲᱤ ᱠᱚᱜᱮ ᱚᱱᱟ ᱯᱟᱹᱧᱪᱤ ᱥᱟᱹᱲᱤ ᱠᱚᱜᱮ ᱠᱚ ᱦᱚᱨᱚᱜᱟ ᱠᱩᱲᱤ ᱠᱚ ᱟᱨ ᱦᱳᱭ ᱟᱨ ᱚᱱᱮ ᱨᱩᱯᱟᱹ ᱠᱚ ᱞᱩᱛᱩᱨ ᱠᱚᱨᱮᱱᱟᱜ ᱯᱟᱜᱽᱨᱟ ᱠᱚᱜᱮ ᱠᱚ ᱦᱚᱨᱚᱜᱟ ᱚᱱᱟ ᱠᱚ ᱦᱳᱭ ᱚᱱᱟ ᱜᱮ ᱠᱩᱲᱤᱭᱟᱜ ᱥᱟᱯᱟᱵ ᱢᱮᱱᱟᱜᱼᱟ ᱵᱚᱦᱚᱜ ᱠᱚᱨᱮᱱᱟᱜ ᱯᱷᱩᱞᱤ ᱠᱚ ᱵᱚᱦᱚᱜ ᱠᱚᱨᱮᱱᱟᱜ ᱤᱭᱟᱹ ᱠᱚ ᱠᱚ ᱦᱚᱨᱚᱜᱟ ᱦᱳᱭ ᱯᱟᱨᱟᱵᱽ ᱠᱚᱨᱮ ᱫᱚ ᱚ

ᱵᱟᱯᱞᱟ ᱵᱟᱯᱞᱟ ᱠᱚᱨᱮ ᱚᱱᱠᱟ ᱠᱚ ᱦᱚᱨᱚᱜᱟᱠᱚ ᱵᱚᱸᱜᱟ ᱵᱩᱨᱩ ᱦᱳᱭ ᱵᱚᱸᱜᱟ ᱵᱩᱨᱩ ᱫᱚ ᱟᱵᱚ ᱫᱚ ᱦᱚᱨᱚᱜ ᱵᱟᱸᱫᱮ ᱚᱱᱚᱫᱚ ᱚᱱᱟ ᱯᱮᱬᱮ ᱞᱩᱜᱽᱲᱤᱡ ᱥᱮᱫᱟᱭ ᱠᱷᱚᱱ ᱢᱮᱱᱟᱜᱼᱟ ᱯᱮᱬᱮ ᱞᱩᱜᱽᱲᱤᱡ ᱜᱮ ᱦᱚᱨᱚᱜ ᱠᱟᱛᱮᱫ ᱵᱚᱸᱜᱟ ᱵᱩᱨᱩ ᱫᱚᱵᱚ ᱥᱮᱵᱟ ᱵᱟᱲᱟ ᱠᱚᱣᱟ ᱟᱨ ᱚᱱᱟ ᱥᱟᱹᱲᱤ ᱠᱚ ᱤᱭᱟᱹ ᱠᱚ ᱚᱱᱟ ᱱᱮᱛᱟᱨ ᱢᱟ ᱟᱹᱰᱤ ᱨᱚᱠᱚᱢ ᱰᱤᱡᱟᱭᱤᱱ ᱚᱱᱟ ᱥᱟᱡᱟᱜ ᱠᱟᱱᱟ ᱠᱚ ᱠᱚᱲᱟ ᱠᱚᱦᱚᱸ ᱥᱩᱴ ᱠᱚ ᱮᱢᱟᱱ ᱠᱚ ᱯᱮᱱᱴ ᱠᱚ ᱚᱱᱟ ᱠᱚᱛᱮᱫᱚ ᱵᱚᱸᱜᱟ ᱵᱩᱨᱩ ᱫᱚ ᱵᱟᱵᱚ ᱥᱮᱵᱟ ᱵᱟᱲᱟ ᱠᱚᱣᱟ ᱚᱱᱟᱛᱮᱫᱚ ᱦᱳᱭ ᱚᱱᱮ ᱥᱮᱫᱟᱭ ᱨᱮᱱᱟᱜ ᱯᱮᱬᱮ ᱠᱟᱪᱟ ᱠᱚᱜᱮ ᱫᱷᱩᱛᱤ ᱞᱮᱠᱷᱟᱱ ᱚᱱᱟ ᱛᱮᱜᱮ ᱵᱚᱸᱜᱟ ᱵᱩᱨᱩ ᱫᱚᱠᱚ ᱥᱚᱡᱷᱮᱜᱼᱟ ᱚᱱᱟ ᱠᱚ ᱥᱮᱵᱟ ᱟᱠᱚ ᱚᱱᱟ ᱛᱮᱜᱮ ᱦᱳᱭ ᱦᱳᱭ ᱦᱳᱭ ᱵᱚᱸᱜᱟ ᱵᱩᱨᱩ ᱡᱚᱦᱚᱜ ᱠᱷᱚᱡ ᱵᱚᱸᱜᱟ ᱵᱩᱨᱩ ᱫᱚ ᱠᱟᱪᱟ ᱫᱷᱩᱛᱤ ᱫᱚ ᱦᱳᱭ